ᱰᱟᱥᱵᱤᱱ ᱫᱚ ᱞᱟᱹᱵᱤᱫ ᱧᱚᱜᱼᱟᱜ ᱫᱚ ᱵᱟᱝ ᱵᱷᱟᱜᱮᱭᱟ ᱯᱷᱟᱴᱟᱜᱼᱟ ᱪᱚᱯᱚᱫᱚᱜᱼᱟ ᱯᱚᱪᱚ ᱞᱮᱱ ᱠᱷᱟᱱ ᱱᱚᱝᱨᱟ ᱠᱚᱦᱚᱸ ᱧᱩᱨᱩ ᱞᱮᱱ ᱠᱷᱟᱱ ᱱᱚᱣᱟ ᱠᱷᱚᱱ ᱜᱮ ᱨᱳᱜᱽ ᱟᱡᱟᱨ ᱫᱚ ᱦᱩᱭᱩᱜᱼᱟ